ᱱᱟᱦᱟᱜ ᱡᱩᱜᱽᱨᱮ ᱢᱟ ᱥᱟᱱᱟᱢ ᱦᱚᱲ ᱞᱮᱠᱟᱱ ᱥᱟᱱᱟᱢ ᱡᱟᱹᱛᱤ ᱠᱚ ᱥᱟᱞᱟᱜ ᱜᱟᱛᱮᱜ ᱦᱩᱭᱩᱜ ᱠᱟᱱᱟ ᱡᱮ ᱮᱱᱮᱡᱼᱥᱮᱨᱮᱧ ᱪᱮ ᱥᱮ ᱵᱟᱯᱞᱟ ᱮᱢᱟᱱ ᱠᱚᱠᱚ ᱱᱮᱶᱛᱟ ᱠᱟᱱᱟ ᱮᱱᱠᱷᱟᱱ ᱩᱱ ᱡᱚᱠᱷᱚᱱ ᱢᱟᱱᱮ ᱠᱚ ᱱᱮᱶᱛᱟ ᱵᱟᱲᱟ ᱟᱠᱟᱫᱤᱧ ᱠᱷᱟᱱ ᱢᱟ ᱥᱮᱱ ᱟᱠᱟᱱ ᱜᱮᱭᱟᱹᱧ ᱥᱮᱱ ᱠᱟᱛᱮᱫ ᱡᱚᱢᱼᱧᱩ ᱵᱟᱲᱟ ᱠᱟᱛᱮᱫ ᱠᱚ ᱢᱮᱱᱟ ᱫᱮᱞᱟ ᱵᱚᱱ ᱮᱱᱮᱡᱼᱥᱮᱨᱮᱧ ᱧᱚᱜᱟ ᱮᱱᱮᱡᱼᱥᱮᱨᱮᱧ ᱦᱳᱭ ᱛᱚᱵᱮ ᱫᱮᱞᱟ ᱪᱟᱞᱟᱜ ᱟᱵᱚᱱ ᱮᱱᱮᱡᱼᱥᱮᱨᱮᱧ ᱛᱳ ᱮᱱᱮᱡ ᱢᱟᱧ ᱮᱱᱮᱡᱼᱥᱮᱨᱮᱧ ᱠᱮᱫ ᱜᱮᱭᱟ ᱟᱹᱰᱤ ᱨᱟᱹᱥᱠᱟᱹ ᱠᱟᱛᱷᱟ ᱠᱟᱱᱟ ᱮᱱᱮᱡᱼᱥᱮᱨᱮᱧ ᱠᱟᱛᱮᱫ ᱢᱟ ᱛᱳ ᱚᱸᱰᱮ ᱠᱷᱚᱱ ᱡᱟᱦᱟᱸ ᱞᱮᱠᱟ ᱤᱧᱤᱧ ᱨᱩᱣᱟᱹᱲ ᱦᱮᱡᱮᱱᱟ ᱨᱩᱣᱟᱹᱲ ᱦᱮᱡ ᱠᱟᱛᱮᱫ ᱤᱧᱨᱮᱱ ᱟᱭᱳᱼᱵᱟᱵᱟ ᱵᱚᱠᱚᱼᱵᱚᱭᱦᱟ ᱞᱟᱹᱭ ᱟᱠᱚ ᱠᱟᱹᱱᱟᱹᱧ ᱩᱱᱟᱹᱜ ᱨᱟᱹᱥᱠᱟᱹᱧ ᱵᱩᱡᱷᱟᱹᱣ ᱠᱮᱫᱼᱟ ᱩᱱᱟᱹᱜ ᱵᱮᱥᱤᱧ ᱵᱩᱡᱷᱟᱹᱣ ᱠᱮᱫᱼᱟ ᱡᱮ ᱢᱮᱱ ᱨᱮᱱᱟᱜ ᱠᱟᱛᱷᱟ ᱜᱮ ᱵᱟᱝ ᱠᱟᱱᱟ ᱡᱮ ᱫᱤᱠᱩ ᱠᱚᱣᱟᱜ ᱮᱱᱮᱡᱼᱥᱮᱨᱮᱧ ᱨᱮ ᱪᱟᱞᱟᱣ ᱠᱟᱛᱮᱫ ᱱᱚᱝᱠᱟᱧ ᱮᱱᱮᱡ ᱠᱮᱫᱼᱟ ᱡᱮ ᱱᱤᱛᱳᱜ ᱦᱚᱸ ᱢᱚᱱᱮᱨᱮ ᱟᱹᱰᱤ ᱨᱟᱹᱥᱠᱟᱹᱧ ᱵᱩᱡᱷᱟᱹᱣ ᱮᱫᱼᱟ ᱡᱮ ᱚᱱᱟᱜᱮ ᱤᱧᱤᱧ ᱦᱚᱧ ᱢᱮᱱᱟ ᱡᱚᱛᱚ ᱦᱚᱲᱜᱮᱧ ᱞᱟᱹᱭᱟᱠᱚᱣᱟ ᱡᱮ ᱡᱟᱦᱟᱸ ᱛᱤᱥᱚᱜ ᱫᱤᱠᱩ ᱡᱟᱹᱛᱤ ᱠᱚᱦᱚᱸ ᱠᱚ ᱢᱮᱱᱟᱜ ᱠᱚᱛᱟᱵᱚᱱᱟ ᱜᱟᱛᱮ ᱠᱚ ᱵᱟᱯᱞᱟᱼᱵᱤᱦᱟᱹᱨᱮ ᱠᱚ ᱦᱚᱦᱚ ᱟᱵᱚᱱᱟ ᱪᱟᱦᱮ ᱨᱮᱠᱚ ᱦᱚᱦᱚ ᱟᱵᱚᱱᱟ ᱟᱨ ᱪᱟᱞᱟᱜ ᱢᱟᱵᱚᱱ ᱟᱨ ᱟᱵᱚ ᱦᱚᱸ ᱟᱠᱚ ᱞᱮᱠᱟᱜᱮ ᱮᱱᱮᱡᱼᱥᱮᱨᱮᱧ ᱨᱟᱹᱥᱠᱟᱹ ᱜᱮᱵᱚᱱ ᱮᱱᱮᱡᱼᱥᱮᱨᱮᱧ ᱟᱹᱜᱩᱭ ᱢᱟ ᱚᱱᱟᱜᱮ ᱤᱧᱫᱚᱧ ᱢᱮᱱᱮᱫᱼᱟ